ᱤᱧᱟᱹᱜ ᱯᱷᱟᱥᱴ ᱯᱨᱚᱰᱟᱠᱴ ᱫᱚ ᱦᱩᱭᱩᱜ ᱠᱟᱱᱟ ᱤᱥᱠᱩᱞ ᱵᱮᱜᱽ ᱡᱟᱦᱟᱸ ᱚᱱᱟ ᱛᱮᱜᱮ ᱤᱥᱠᱩᱞ ᱤᱧ ᱪᱟᱞᱟᱣ ᱵᱟᱲᱟᱜ ᱠᱟᱱ ᱛᱟᱦᱮᱱᱚᱜᱼᱟ ᱡᱮ ᱠᱟᱹᱴᱤᱡ ᱨᱮ ᱡᱟᱦᱟᱸᱭᱟᱜ ᱡᱮ ᱤᱥᱠᱩᱞ ᱵᱮᱜᱽ ᱤᱧ ᱧᱮᱞᱮᱫ ᱠᱟᱱ ᱛᱟᱠᱚ ᱛᱟᱦᱮᱱᱟ ᱡᱮ ᱚᱱᱟᱨᱮ ᱵᱳᱭ ᱠᱚ ᱠᱚᱞᱚᱢ ᱠᱚ ᱠᱷᱟᱛᱟ ᱠᱚᱠᱚ ᱵᱷᱚᱨᱟᱣᱟ ᱟᱨ ᱩᱱᱠᱩ ᱧᱮᱞᱛᱮ ᱮᱱᱛᱮᱜ ᱫᱮᱭᱟ ᱨᱮᱠᱚ ᱟᱸᱠᱟ ᱠᱟᱜᱼᱟ ᱥᱮᱠᱚ ᱜᱚᱜ ᱠᱟᱜᱼᱟ ᱡᱮ ᱩᱱᱠᱩ ᱧᱮᱞᱛᱮ ᱟᱹᱰᱤ ᱵᱟᱛᱨᱟᱣ ᱮᱠᱛᱚ ᱤᱧ ᱦᱚᱸ ᱵᱮᱜᱽ ᱜᱚᱜ ᱜᱮ ᱥᱟᱱᱟᱭᱤᱧᱟᱹ ᱛᱚᱠᱷᱚᱱ ᱤᱧ ᱦᱚᱸ ᱚᱲᱟᱜ ᱨᱤᱧ ᱢᱮᱛᱟ ᱠᱚ ᱠᱟᱱ ᱛᱟᱦᱮᱱᱟ ᱤᱧᱦᱚᱸ ᱵᱮᱜᱽ ᱠᱤᱨᱤᱧ ᱟᱹᱧ ᱯᱮ ᱵᱟᱝᱠᱷᱟᱱ ᱤᱥᱠᱩᱞ ᱠᱚ ᱵᱟᱹᱧ ᱪᱟᱞᱟᱜᱼᱟ ᱚᱱᱠᱟᱧ ᱢᱮᱛᱟ ᱠᱚ ᱠᱟᱱ ᱛᱟᱦᱮᱱᱟ ᱟᱨ ᱤᱱᱟᱹᱛᱮ ᱤᱥᱠᱩᱞ ᱵᱮᱜᱽ ᱠᱚ ᱠᱤᱨᱤᱧ ᱟᱹᱫᱤᱧ ᱠᱷᱟᱱ ᱤᱧ ᱟᱹᱰᱤ ᱨᱟᱹᱥᱠᱟᱹ ᱟᱫᱚ ᱚᱱᱟ ᱛᱮᱜᱮ ᱤᱧᱦᱚᱸ ᱠᱷᱟᱛᱟ ᱠᱚ ᱠᱷᱟᱛᱟ ᱠᱚ ᱵᱳᱭ ᱠᱚ ᱠᱚᱞᱚᱢ ᱠᱚ ᱚᱱᱟ ᱨᱮᱜᱤᱧ ᱫᱚᱦᱚ ᱵᱟᱲᱟᱭᱟ ᱟᱨ ᱚᱱᱟ ᱠᱟᱛᱮᱫ ᱤᱧ ᱟᱹᱰᱤ ᱨᱟᱹᱥᱠᱟᱹ ᱠᱟᱛᱮᱫ ᱤᱥᱠᱩᱞ ᱤᱧ ᱪᱟᱞᱟᱣ ᱵᱟᱲᱟᱜᱼᱟ ᱨᱟᱹᱥᱠᱟᱹ ᱠᱟᱛᱮᱫ ᱟᱫᱚ ᱢᱚᱡᱽ ᱜᱮ ᱛᱟᱭᱱᱚᱢ ᱛᱮ ᱤᱱᱟᱹᱜ ᱛᱮᱠᱚ ᱠᱤᱨᱤᱧ ᱟᱹᱫᱤᱧ ᱠᱷᱟᱱ ᱱᱚᱜᱼᱚᱭ ᱱᱮᱛᱟᱨ ᱫᱷᱟᱹᱵᱤᱡ ᱦᱚᱸᱼᱚᱭ ᱵᱮᱜᱽ ᱢᱟ ᱟᱹᱰᱤ ᱟᱴ ᱱᱮᱛᱟᱨ ᱢᱟ ᱵᱮᱵᱚᱦᱟᱨᱚᱜ ᱠᱟᱱ ᱥᱟᱵ ᱠᱟᱜ ᱢᱮ ᱤᱥᱠᱩᱞ ᱥᱟᱶ ᱠᱷᱚᱱ ᱤᱥᱠᱩᱞ ᱛᱟᱨᱯᱚᱨ ᱦᱟᱭ ᱤᱥᱠᱩᱞ ᱠᱚ ᱛᱟᱨᱯᱚᱨᱮ ᱠᱚᱞᱮᱡᱽ ᱠᱚ ᱡᱚᱛᱚ ᱜᱮ ᱛᱟᱭᱱᱚᱢ ᱛᱮᱫᱚ ᱱᱤᱭᱟᱹ ᱵᱮᱜᱽ ᱜᱮ ᱵᱮᱵᱚᱦᱟᱨ ᱦᱩᱭᱩᱜ ᱠᱟᱱᱟ ᱟᱫᱚ ᱵᱮᱜᱽ ᱫᱚ ᱟᱹᱰᱤ ᱵᱟᱛᱨᱟᱣ ᱵᱮᱵᱚᱦᱟᱨᱚᱜ ᱠᱟᱱᱟ